ᱦᱮᱸ ᱦᱮᱞᱳ ᱤᱧᱜᱮ ᱡᱷᱟᱲᱠᱚᱱ ᱡᱷᱟᱲᱠᱷᱚᱸᱰ ᱠᱷᱚᱱᱟᱜ ᱢᱤᱫᱦᱚᱲ ᱤᱧ ᱞᱟᱹᱭᱮᱫ ᱛᱟᱦᱮᱸ ᱠᱟᱱᱟ ᱟᱪᱪᱷᱟ ᱤᱧ ᱟᱯᱮ ᱚᱸᱰᱮ ᱡᱷᱟᱲᱜᱨᱟᱢ ᱧᱮᱞ ᱞᱟᱹᱜᱤᱫ ᱛᱮ ᱫᱟᱬᱟᱱ ᱤᱧ ᱪᱟᱞᱟᱜᱼᱟ ᱢᱮᱱᱛᱮ ᱟᱨᱠᱤ ᱪᱟᱞᱟᱜ ᱞᱟᱹᱜᱤᱫ ᱤᱧ ᱚᱸᱻ ᱟᱪᱪᱷᱟ ᱟᱪᱪᱷᱟ ᱦᱮᱸ ᱦᱮᱸ ᱛᱟᱞᱚᱦᱮ ᱱᱚᱰᱮ ᱯᱟᱴᱟᱵᱤᱸᱫᱟᱹ ᱯᱟᱛᱟ ᱫᱚ ᱱᱚᱰᱮ ᱫᱚ ᱛᱤᱥ ᱦᱩᱭᱩᱜ ᱜᱤᱭᱟ ᱚᱠᱟ ᱚᱠᱛᱮ ᱚᱠᱟ ᱚᱠᱛᱮ ᱢᱟᱱᱮ ᱚᱸᱻ ᱟᱪᱪᱷᱟ ᱚᱱᱰᱮ ᱯᱟᱛᱟ ᱦᱩᱭᱩᱜᱼᱟ ᱢᱮᱱᱠᱷᱟᱱ ᱚᱸᱰᱮ ᱫᱚ ᱪᱮᱫ ᱞᱮᱠᱟ ᱯᱟᱛᱟ ᱦᱩᱭᱩ ᱜᱮᱭᱟ

ᱢᱮᱱᱫᱚ ᱢᱟᱱᱮ ᱪᱮᱫ ᱟᱵᱚ ᱥᱩᱫᱷᱩ ᱥᱟᱱᱛᱟᱲ ᱦᱚᱲ ᱢᱟᱱᱮ ᱦᱚᱲᱟᱜ ᱜᱮ ᱧᱩᱢ ᱟᱱᱟ ᱵᱟᱝ ᱥᱮ ᱥᱟᱱᱛᱟᱲ ᱦᱚᱲ ᱜᱮᱠᱚ ᱡᱟᱨᱣᱟᱼᱟ ᱫᱤᱠᱩᱣᱟᱜ ᱫᱚ ᱵᱟᱝ ᱵᱟᱝᱥᱮ ᱦᱳᱭ ᱥᱮ

ᱟᱪᱪᱷᱟ ᱢᱟᱱᱮ ᱡᱷᱟᱨᱜᱨᱟᱢ ᱨᱮᱭᱟ ᱚᱱᱮ ᱤᱭᱟᱹᱢ ᱞᱟᱹᱭ ᱠᱮᱫ ᱫᱚ ᱨᱟᱡᱽᱵᱟᱹᱲᱤ ᱛᱟᱦᱚᱞᱮ ᱚᱸᱰᱮ ᱫᱚ ᱥᱩᱫᱷᱩ ᱚᱱᱟ ᱢᱮᱱᱟ ᱟᱥᱮ ᱚᱱᱟ ᱥᱮ ᱧᱮᱞᱛᱮ ᱟᱨᱚ ᱠᱤᱪᱷᱩ ᱧᱮᱞ ᱞᱮᱠᱟᱱᱟᱜ ᱡᱤᱱᱤᱥ ᱢᱮᱱᱟᱜᱼᱟ ᱚᱸᱰᱮ ᱚᱸᱻ ᱟᱪᱪᱷᱟ ᱟᱪᱪᱷᱟ ᱪᱟᱞᱟᱣ ᱞᱮᱠᱷᱟᱱ ᱚᱸᱰᱮ ᱢᱟᱱᱮ ᱡᱩᱫᱤ ᱧᱮᱞ ᱪᱟᱞᱟᱜᱼᱟ ᱢᱟᱱᱮ ᱢᱮᱱᱠᱷᱟᱱ ᱥᱮᱱ ᱠᱟᱛᱮ ᱱᱚᱰᱮ ᱛᱟᱦᱮᱸ ᱨᱮᱭᱟᱜ ᱚᱱᱠᱟ ᱠᱚᱱᱚ ᱚᱥᱩᱵᱤᱫᱷᱟ ᱫᱚ ᱵᱟᱭ ᱦᱩᱭᱩ ᱜᱮᱭᱟ ᱟᱨ ᱡᱚᱢ ᱧᱩ ᱨᱮᱭᱟ ᱵᱮᱵᱚᱥᱛᱟ ᱚᱸᱻ ᱟᱪᱪᱷᱟ ᱟᱪᱪᱷᱟ ᱟᱪᱪᱷᱟ ᱟᱨ ᱚᱱᱟ ᱤᱭᱟᱹ ᱵᱩᱨᱩ ᱯᱟᱛᱟ ᱞᱟᱹᱭ ᱠᱮᱫ ᱫᱚᱢ ᱢᱮᱱᱠᱷᱟᱱ ᱚᱱᱟ ᱵᱩᱨᱩ ᱯᱟᱛᱟ ᱫᱚ ᱱᱟᱜ ᱚᱱᱟ ᱫᱚ ᱛᱤᱥ ᱦᱩᱭᱩᱜᱼᱟ ᱛᱟᱦᱚᱞᱮ ᱚᱸᱻ ᱟᱪᱪᱷᱟ ᱟᱪᱪᱷᱟ ᱚᱱᱟ ᱦᱚᱸ ᱛᱟᱦᱚᱞᱮ ᱱᱚᱣᱟ ᱠᱚ ᱯᱟᱴᱟᱵᱤᱸᱫᱟᱹ ᱞᱮᱠᱟᱜᱮ ᱢᱟᱱᱮ ᱥᱟᱱᱛᱟᱲ ᱠᱚ ᱞᱮᱠᱟ ᱜᱮ ᱥᱮ ᱪᱮᱫ ᱚᱱᱟ ᱚᱸᱻ ᱟᱪᱪᱷᱟ ᱟᱪᱪᱷᱟ ᱱᱩᱭ ᱧᱮᱞ ᱛᱮᱦᱚᱸ ᱢᱟᱱᱮ ᱚᱱᱠᱟ ᱵᱷᱟᱜᱮ ᱵᱩᱡᱷᱟᱹᱜ ᱜᱮᱭᱟ ᱥᱮ ᱮᱱᱦᱚ ᱟᱹᱰᱤ ᱥᱟᱱᱛᱟᱲ ᱡᱟᱨᱣᱟ ᱢᱟᱱᱮ ᱟᱹᱰᱤ ᱜᱚᱨᱚᱵᱽ ᱵᱩᱡᱷᱟᱹ ᱟᱥᱮ ᱵᱟᱝ ᱦᱮᱸ ᱦᱳᱭ ᱥᱮ ᱢᱟᱱᱮ ᱫᱤᱥᱚᱢ ᱫᱤᱥᱚᱢ ᱠᱷᱚᱱ ᱠᱚ ᱦᱤᱡᱩᱜᱼᱟ ᱟᱨᱠᱤ ᱪᱮᱫ ᱥᱮ ᱪᱮᱫ ᱚᱸᱻ ᱟᱪᱪᱷᱟ ᱟᱪᱪᱷᱟ ᱚᱱᱟᱜᱮ ᱢᱟᱱᱮ ᱫᱟᱬᱟᱱ ᱪᱟᱞᱟᱜ ᱦᱩᱭᱩᱜᱼᱟ ᱛᱚ ᱚᱱᱟᱜᱮ ᱠᱩᱞᱤ ᱵᱟᱲᱟᱭ ᱨᱮᱭᱟᱜ ᱛᱟᱦᱮᱸ ᱠᱟᱱᱟ ᱦᱳᱭ ᱪᱟᱞᱟ ᱦᱩᱭᱩᱜᱼᱟ ᱦᱟᱜ ᱛᱮᱦᱮᱧ ᱛᱚ ᱯᱟᱸᱪ ᱛᱟᱹᱨᱤᱠᱷ ᱳᱭ ᱪᱟᱞᱟᱜ ᱦᱩᱭᱩᱜᱼᱟ ᱱᱟᱦᱟᱜ ᱳᱭ ᱟᱴᱴᱟ ᱟᱴ ᱱᱚᱭ ᱥᱮᱱ ᱪᱟᱞᱟᱜ ᱢᱮᱱ ᱦᱩᱭᱩᱜ ᱠᱟᱱᱟ ᱟᱫᱚ ᱞᱟᱦᱟᱛᱮ ᱢᱤᱫᱴᱮᱱ ᱛᱚ ᱵᱟᱰᱟᱭ ᱨᱮᱭᱟᱜ ᱵᱟᱰᱟᱭ ᱞᱮᱠᱷᱟᱱ ᱵᱷᱟᱞᱮ ᱦᱩᱭᱩᱜᱼᱟ ᱟᱨ ᱪᱮᱫ ᱟᱪᱪᱷᱟ ᱢᱟ ᱛᱟᱦᱚᱞᱮ ᱴᱷᱤᱠᱟᱱ ᱜᱮᱭᱟ ᱪᱟᱞᱟᱣ ᱠᱟᱛᱮ ᱦᱟᱜ ᱨᱚᱯᱚᱲ ᱦᱩᱭᱩᱜᱼᱟ ᱟᱨ ᱪᱮᱫ ᱦᱳᱭ ᱴᱷᱤᱠᱟᱹᱱ ᱜᱮᱭᱟ